ᱡᱟᱦᱟᱸ ᱞᱮᱠᱟ ᱟᱵᱚ ᱡᱚᱛᱚ ᱠᱚᱵᱚ ᱵᱟᱰᱟᱭᱟ ᱡᱮ ᱠᱟᱹᱨᱩ ᱵᱤᱨᱤᱫ ᱫᱚ ᱚᱱᱠᱟᱱ ᱡᱤᱱᱤᱥ ᱠᱚ ᱢᱮᱛᱟ ᱠᱚᱣᱟ ᱡᱟᱦᱟᱸ ᱫᱚ ᱛᱤ ᱛᱮ ᱵᱮᱱᱟᱣ ᱟᱠᱟᱱᱟ ᱢᱮᱱᱠᱷᱟᱱ ᱱᱚᱣᱟ ᱨᱮᱫᱚ ᱤᱱᱟᱹᱜ ᱰᱷᱮᱨ ᱦᱚᱲ ᱠᱚ ᱵᱟᱠᱚ ᱫᱚᱨᱠᱟᱨ ᱥᱮ ᱚᱱᱟ ᱠᱚ ᱜᱚᱲᱚ ᱠᱟᱹᱢᱤ ᱜᱚᱲᱚᱣᱟᱹᱧᱟ ᱥᱮ ᱡᱟᱦᱟᱱᱟᱜ ᱞᱟᱭᱥᱮᱱᱥ ᱠᱚᱦᱚᱸ ᱵᱟᱭ ᱞᱟᱜᱟᱜᱼᱟ ᱥᱮ ᱯᱩᱞᱤᱥ ᱯᱨᱚᱥᱟᱥᱚᱱ ᱨᱮᱭᱟᱜ ᱡᱟᱦᱟᱱ ᱦᱚᱸᱠ ᱠᱚ ᱛᱟᱭ ᱵᱟᱭ ᱛᱟᱦᱮᱱᱟ ᱥᱮ ᱱᱚᱣᱟ ᱨᱮ ᱟᱨ ᱱᱚᱣᱟ ᱫᱚ ᱴᱚᱞᱟ ᱨᱮᱦᱚᱸ ᱛᱟᱦᱮᱱᱟ ᱟᱨ ᱱᱚᱣᱟ ᱛᱮ ᱡᱟᱦᱟᱱᱟᱜ ᱵᱟᱹᱲᱤᱡ ᱠᱟᱹᱢᱤ ᱦᱚᱸ ᱵᱟᱭ ᱠᱟᱹᱢᱤᱜᱼᱟ ᱦᱟᱱᱛᱮ ᱱᱟᱛᱮ ᱡᱟᱦᱟᱱᱟᱜ ᱯᱚᱞᱤᱭᱩᱥᱚᱱ ᱠᱚ ᱯᱚᱨᱫᱩᱥᱤᱛ ᱠᱚ ᱵᱟᱭ ᱦᱩᱭᱩᱜᱼᱟ ᱟᱨ ᱱᱚᱣᱟ ᱠᱚ ᱟᱹᱰᱤ ᱟᱞᱜᱟ ᱛᱮᱜᱮ ᱜᱟᱱᱚᱜᱼᱟ ᱦᱟᱱᱛᱮ ᱱᱟᱛᱮ ᱡᱟᱦᱟᱸ ᱛᱤᱱᱟᱹᱜ ᱨᱩᱞ ᱨᱮᱜᱩᱞᱮᱥᱚᱱ ᱠᱚ ᱵᱟᱹᱱᱩᱜᱼᱟ ᱢᱮᱱᱠᱷᱟᱱ ᱱᱚᱣᱟ ᱠᱚᱫᱚ ᱟᱜᱟᱨ ᱯᱞᱟᱟᱱᱴ ᱨᱮ ᱢᱮᱱᱠᱷᱟᱱ ᱮᱱᱠᱷᱟᱱ ᱚᱸᱰᱮ ᱫᱚ ᱟᱹᱰᱤ ᱰᱷᱮᱨ ᱦᱚᱲ ᱠᱚ ᱞᱟᱜᱟᱜᱼᱟ ᱠᱟᱹᱢᱤ ᱞᱟᱹᱜᱤᱫ ᱟᱨ ᱚᱸᱰᱮ ᱫᱚ ᱯᱷᱮᱠᱴᱨᱤ ᱮᱨᱤᱭᱟ ᱠᱟᱱᱟ ᱚᱸᱰᱮ ᱫᱚ ᱯᱚᱞᱤᱭᱩᱥᱚᱱ ᱠᱟᱹᱴᱤᱡ ᱦᱩᱭ ᱫᱟᱲᱮᱭᱟᱜᱼᱟ ᱦᱩᱭᱩᱜᱼᱟ ᱟᱨ ᱡᱟᱦᱟᱸ ᱞᱮᱠᱟ ᱮᱭᱟᱨ ᱯᱚᱞᱤᱭᱩᱥᱚᱱ ᱦᱩᱭᱩᱜᱼᱟ ᱫᱷᱩᱝᱜᱤᱭᱟᱹ ᱠᱚ ᱦᱩᱭᱩᱜᱼᱟ ᱟᱹᱰᱤ ᱡᱷᱟᱹᱞᱟ ᱜᱮᱥ ᱠᱚ ᱚᱰᱚᱠᱚᱜᱼᱟ ᱡᱟᱦᱟᱸᱛᱮ ᱟᱹᱰᱤ ᱜᱟᱱ ᱞᱚᱠᱥᱟᱱ ᱠᱚ ᱦᱩᱭ ᱫᱟᱲᱮᱭᱟᱜᱼᱟ ᱮᱱᱠᱷᱟᱱ ᱚᱱᱟ ᱞᱟᱹᱜᱤᱫ ᱫᱚ ᱠᱟᱹᱴᱤᱡ ᱞᱟᱭᱥᱮᱱᱥ ᱠᱚ ᱫᱚᱨᱠᱟᱨᱚᱜᱼᱟ ᱟᱨ ᱚᱸᱰᱮ ᱫᱚ ᱠᱟᱹᱴᱤᱡ ᱰᱷᱮᱨ ᱠᱟᱹᱴᱤᱡ ᱫᱚ ᱵᱟᱝ ᱟᱹᱰᱤ ᱰᱷᱮᱨ ᱨᱩᱞ ᱚᱨ ᱨᱮᱜᱩᱞᱮᱥᱚᱱ ᱛᱟᱦᱮᱱᱟ ᱡᱟᱦᱟᱸ ᱟᱹᱰᱤ ᱢᱩᱥᱠᱤᱞ ᱛᱮ ᱜᱟᱱᱚᱜᱼᱟ ᱟᱨ ᱚᱱᱟ ᱠᱚ ᱞᱟᱹᱜᱤᱫ ᱞᱟᱭᱥᱮᱱᱥ ᱫᱚᱨᱠᱟᱨ ᱟᱨᱚ ᱯᱩᱞᱤᱥ ᱯᱨᱚᱥᱟᱥᱚᱱ ᱴᱷᱮᱱ ᱦᱚᱸ ᱟᱢᱟᱜ ᱢᱤᱫᱴᱮᱱ ᱦᱚᱸᱠ ᱫᱚᱨᱠᱟᱨ ᱥᱮ ᱵᱟᱝᱟ ᱱᱚᱣᱟ ᱫᱚᱞᱮ ᱠᱟᱹᱢᱤ ᱫᱟᱲᱮᱭᱟᱜᱼᱟ ᱥᱮ ᱵᱟᱝ ᱢᱮᱱᱠᱷᱟᱱ ᱟᱵᱚ ᱡᱟᱦᱟᱸ ᱛᱤ ᱛᱮ ᱵᱮᱱᱟᱣᱟᱜ ᱛᱟᱵᱚᱱ ᱢᱮᱱᱟᱜᱼᱟ ᱠᱟᱹᱨᱩ ᱵᱤᱨᱤᱫ ᱚᱱᱟ ᱨᱮᱫᱚ ᱚᱱᱠᱟᱱᱟᱜ ᱫᱚ ᱪᱮᱫ ᱦᱚᱸ ᱫᱚᱨᱠᱟᱨ ᱵᱟᱭ ᱦᱩᱭᱩᱜᱼᱟ ᱛᱟᱵᱚᱱ